ᱤᱧᱟ ᱜ ᱚᱲᱟᱜ ᱠᱩᱱᱴᱟᱣ ᱟᱨ ᱵᱟᱝ ᱵᱷᱟᱜᱚᱭᱟᱱ ᱨᱮ ᱱᱟᱱᱟ ᱦᱩᱱᱟᱹᱨ ᱪᱮᱬᱮ ᱠᱚ ᱨᱤᱡᱷᱟᱹᱣ ᱞᱟᱹᱜᱤᱫ ᱛᱮ ᱤᱧ ᱟᱭᱢᱟ ᱞᱮᱠᱟᱱ ᱡᱚᱢᱟᱜ ᱠᱚ ᱡᱮᱢᱚᱱ ᱪᱟᱣᱞᱤ ᱦᱳᱲᱳ ᱡᱚᱱᱰᱨᱟ ᱵᱟᱡᱽᱲᱟ ᱜᱚᱦᱚᱢ ᱮᱢᱟᱱ ᱠᱩᱧ ᱪᱷᱩᱲᱭᱟᱹᱣ ᱫᱚᱦᱚ ᱠᱟᱜᱼᱟ ᱟᱨ ᱚᱱᱟ ᱥᱟᱶᱛᱮ ᱱᱟᱯᱟᱭ ᱠᱚᱡ ᱯᱷᱟᱨᱪᱟ ᱫᱟᱜ ᱤᱧ ᱟᱹᱜᱩ ᱥᱳᱨ ᱠᱟᱜᱼᱟ ᱪᱮᱫᱟᱜ ᱥᱮ ᱵᱟᱝᱢᱟ ᱱᱚᱶᱟ ᱠᱚ ᱡᱚᱢᱟᱜ ᱥᱮ ᱧᱩᱭᱟᱜ ᱪᱮᱬᱮ ᱠᱚ ᱠᱚ ᱧᱟᱢ ᱞᱮᱠᱷᱟᱱ ᱟᱨᱦᱚᱸ ᱚᱱᱟ ᱟᱥᱛᱮ ᱱᱚᱰᱮ ᱠᱚ ᱨᱩᱭᱟᱹᱲ ᱦᱤᱡᱩᱜᱼᱟ ᱟᱨ ᱠᱚ ᱡᱚᱢ ᱧᱩ ᱤᱫᱤᱭᱟ ᱟᱨ ᱪᱮᱬᱮ ᱠᱚ ᱞᱟᱹᱜᱤᱫ ᱡᱟᱝ ᱟᱨ ᱫᱟᱜ ᱠᱚᱢᱟᱧ ᱫᱚᱦᱚᱭᱮᱫ ᱜᱮ ᱚᱱᱟ ᱛᱮ ᱩᱱᱠᱩ ᱠᱚ ᱫᱚ ᱚᱱᱟ ᱡᱚᱢ ᱟᱥᱛᱮ ᱟᱨᱦᱚᱸ ᱫᱤᱱᱠᱮ ᱫᱤᱱ ᱫᱤᱱᱟᱹᱢ ᱫᱤᱱ ᱨᱮᱱᱟᱜ ᱠᱚ ᱡᱚᱢ ᱤᱫᱤᱭᱟ ᱵᱤᱨ ᱵᱩᱨᱩ ᱨᱮᱢᱟ ᱚᱱᱠᱟᱱ ᱡᱚᱢᱟᱜ ᱠᱚᱫᱚ ᱵᱟᱝᱠᱚ ᱧᱟᱢ ᱮᱫᱟ ᱚᱱᱟ ᱛᱮ ᱴᱷᱤᱠ ᱴᱷᱟᱠ ᱞᱟᱡ ᱠᱚ ᱵᱟᱝ ᱵᱤᱜ ᱛᱟᱠᱚᱭᱟ ᱚᱱᱟᱛᱮ ᱤᱧ ᱦᱳᱲᱳ ᱪᱟᱣᱞᱮ ᱜᱚᱦᱚᱢ ᱡᱚᱱᱰᱨᱟ ᱵᱟᱡᱽᱲᱟ ᱠᱚ ᱮ ᱮᱨ ᱠᱟᱛᱮᱜ ᱤᱧ ᱨᱤᱡᱷᱟᱹᱣ ᱟᱹᱜᱩ ᱠᱚᱣᱟ ᱚᱲᱟᱜ ᱛᱮ